ᱦᱮᱸ ᱟᱞᱮᱭᱟᱜ ᱴᱚᱴᱷᱟᱨᱮ ᱟᱞᱮᱭᱟᱜ ᱟᱞᱮᱭᱟᱜ ᱴᱚᱴᱷᱟᱨᱮ ᱚᱱᱠᱟᱱ ᱥᱴᱮᱰᱤᱭᱟᱢ ᱢᱮᱱᱟᱜᱼᱟ ᱡᱮ ᱵᱚᱞ ᱜᱟᱛᱮᱜ ᱥᱮ ᱵᱚᱞ ᱠᱷᱮᱞᱚᱸᱰ ᱠᱚ ᱦᱩᱭᱩᱜ ᱠᱟᱱᱟ ᱟᱭᱢᱟ ᱨᱚᱠᱚᱢ ᱯᱨᱳᱜᱽᱨᱟᱢ ᱦᱩᱭᱩᱜᱚᱜ ᱠᱟᱱᱟ ᱮᱱᱮᱡ ᱦᱩᱭᱩᱜᱚᱜ ᱠᱟᱱᱟ ᱥᱮᱨᱮᱧ ᱦᱩᱭᱩᱜᱚᱜ ᱠᱟᱱᱟ ᱟᱨ ᱱᱚᱣᱟ ᱫᱚ ᱢᱤᱫᱴᱮᱱ ᱢᱤᱫᱴᱮᱱ ᱢᱤᱫᱴᱟᱱ ᱠᱞᱟᱵᱽ ᱫᱟᱨᱟᱭ ᱛᱮᱠᱚ ᱦᱚᱦᱚ ᱦᱚᱪᱚᱭᱟ ᱥᱮ ᱦᱩᱭᱩᱜᱼᱟ ᱥᱮᱠᱚ ᱦᱩᱭ ᱦᱚᱪᱚᱭᱫᱟ ᱟᱭᱢᱟ ᱨᱚᱠᱚᱢ ᱠᱷᱮᱞᱚᱸᱰ ᱦᱩᱭᱩᱜ ᱠᱟᱱᱟ ᱮᱢᱚᱱ ᱵᱳᱡᱷᱟ ᱛᱩᱧ ᱦᱩᱭᱩᱜᱚᱜ ᱠᱟᱱᱟ ᱠᱨᱤᱠᱮ ᱴ ᱦᱩᱭᱩᱜᱚᱜ ᱠᱟᱱᱟ ᱮᱱᱮᱡᱼᱥᱮᱨᱮᱧ ᱦᱩᱭᱩᱜᱚᱜ ᱠᱟᱱᱟ ᱟᱭᱢᱟ ᱟᱭᱢᱟ ᱨᱚᱠᱚᱢ ᱟᱭᱢᱟ ᱨᱚᱠᱚᱢ ᱦᱩᱭᱩᱜᱚᱜ ᱠᱟᱱᱟ ᱚᱱᱟ ᱢᱟᱴᱷ ᱨᱮ ᱤᱧ ᱢᱟᱱᱮ ᱱᱚᱰᱮ ᱢᱟᱴᱷ ᱢᱮᱱᱟᱜᱼᱟ